ᱞᱟᱦᱟᱛᱮᱫᱚ ᱟᱹᱰᱤᱫᱤᱱᱫᱚ ᱢᱟᱱᱮ ᱥᱮᱫᱟᱭᱨᱮᱫᱚ ᱥᱩᱠᱨᱤᱦᱚᱸᱞᱮ ᱟᱹᱥᱩᱞᱮᱫ ᱠᱚ ᱛᱮᱦᱮᱱ ᱜᱮᱭᱟ ᱠᱤᱱᱛᱩ ᱱᱮᱛᱟᱨ ᱞᱮᱠᱟᱱ ᱥᱩᱠᱨᱤᱫᱚ ᱵᱟᱠ ᱛᱮᱦᱮᱸᱞᱮᱱᱟ ᱩᱱᱥᱚᱢᱚᱭ ᱫᱚ ᱩᱱᱥᱚᱢᱚᱭ ᱫᱚ ᱠᱟᱹᱴᱤᱡᱼᱠᱟᱹᱴᱤᱡ ᱟᱨ ᱩᱱᱥᱚᱢᱚᱭᱟᱜ ᱡᱚᱢᱟᱜ ᱠᱚᱫᱚ ᱡᱩᱫᱟᱹᱜᱮ ᱛᱟᱦᱮᱸᱞᱮᱱᱟ ᱠᱷᱟᱹᱞᱤ ᱞᱩᱵᱩᱜ ᱟᱨ ᱫᱟᱜᱢᱟᱺᱰᱤ ᱟᱨ ᱱᱮᱛᱟᱨᱫᱚ ᱥᱩᱠᱨᱤᱠᱚᱞᱮ ᱟᱹᱥᱩᱞᱟᱠᱟᱫ ᱠᱚᱣᱟ ᱥᱩᱠᱨᱤᱦᱚᱸ ᱡᱩᱫᱟᱹᱧᱚᱜ ᱜᱮᱭᱟᱠᱚ ᱟᱨ ᱥᱩᱠᱨᱤᱦᱚᱸ ᱡᱚᱢᱟᱠᱚᱦᱚᱸ ᱡᱩᱫᱟᱹ ᱟᱠᱟᱱᱜᱮᱭᱟ ᱱᱮᱛᱟᱨᱫᱚ ᱦᱟᱺᱰᱤ ᱢᱮᱨᱟᱞᱮ ᱡᱚᱢᱚᱪᱚ ᱠᱚᱣᱟ ᱞᱩᱵᱩᱜᱞᱮ ᱡᱚᱢᱚᱪᱚ ᱠᱚᱣᱟ ᱟᱨ ᱦᱚᱞᱚᱝᱠᱚ ᱢᱮᱥᱟᱞᱛᱮ ᱡᱚᱱᱰᱨᱟ ᱦᱚᱞᱚᱝ ᱜᱩᱦᱩᱢ ᱦᱚᱞᱚᱝ ᱚᱱᱟᱠᱚ ᱢᱮᱥᱟᱞ ᱠᱟᱛᱮᱫᱞᱮ ᱡᱚᱢᱚᱪᱚ ᱠᱚᱣᱟ ᱛᱳ ᱟᱹᱰᱤ ᱩᱥᱟᱹᱨᱟᱜᱮ ᱚᱱᱟᱠᱚ ᱡᱚᱢᱚᱪᱚ ᱠᱟᱛᱮᱫ ᱫᱚ ᱥᱩᱠᱨᱤᱠᱚᱦᱚᱸ ᱠᱚ ᱦᱟᱨᱟᱜ ᱠᱟᱱᱟ ᱵᱚᱪᱷᱚᱨ ᱨᱮᱜᱮ ᱚᱱᱠᱟ ᱢᱤᱫ ᱠᱩᱱᱴᱮᱞ ᱫᱚᱠᱚ ᱡᱤᱞᱟ ᱟᱨ ᱟᱹᱰᱤᱫᱤᱱᱫᱚ ᱢᱤᱫᱵᱚᱪᱷᱚᱨ ᱨᱮᱦᱚᱸ ᱚᱱᱮ ᱪᱚᱞᱞᱤᱥ ᱠᱮᱡᱤ ᱡᱤᱞᱛᱮ ᱢᱩᱥᱠᱤᱞ ᱜᱮᱭᱟ ᱚᱱᱠᱟ ᱡᱚᱢᱟᱜ ᱪᱮᱛᱟᱱᱨᱮᱜᱮ ᱥᱩᱠᱨᱤᱠᱚᱦᱚᱸ ᱠᱚ ᱦᱟᱨᱟᱜᱼᱟ ᱛᱳ ᱱᱮᱛᱟᱨᱟᱜ ᱡᱩᱜᱽᱫᱚ ᱢᱟᱱᱮ ᱱᱮᱛᱟᱨ ᱱᱚᱜᱼᱚᱭ ᱛᱮᱦᱤᱧᱼᱜᱟᱯᱟ ᱥᱚᱢᱚᱭᱫᱚ ᱚᱱᱠᱟ ᱥᱩᱠᱨᱤᱠᱚᱞᱮ ᱟᱹᱥᱩᱞᱟᱠᱟᱫ ᱠᱚᱣᱟ ᱛᱚ ᱚᱱᱠᱟᱠᱚ ᱦᱟᱨᱟᱜ ᱠᱟᱱᱟ ᱱᱤᱭᱟᱹᱜᱮ